ᱦᱟᱭ ᱦᱮᱞᱳ ᱦᱮᱞᱳ ᱦᱮᱞᱳ ᱟᱪᱪᱷᱟ ᱦᱮᱸ ᱞᱟᱹᱭ ᱢᱮ ᱢᱟ ᱤᱧ ᱫᱚ ᱚᱪᱤᱱᱛᱚ ᱦᱮᱢᱵᱨᱚᱢᱤᱧ ᱞᱟᱹᱭᱮᱫᱼᱟ ᱦᱚᱲ ᱠᱚ ᱜᱚᱡ ᱞᱮᱱᱠᱷᱟᱱ ᱟᱞᱮ ᱥᱟᱯᱳᱡ ᱥᱟᱵ ᱠᱟᱜ ᱢᱮ ᱢᱤᱫᱴᱮᱱ ᱦᱚᱲ ᱦᱟᱥᱯᱟᱛᱟᱞ ᱨᱮᱭ ᱜᱚᱛᱚᱣᱟᱠᱟᱱᱟ ᱦᱮᱸᱥᱮ ᱯᱳᱥᱢᱮᱰᱟᱢ ᱨᱤᱯᱳᱴ ᱟᱹᱜᱩ ᱠᱟᱛᱮ ᱚᱸᱰᱮ ᱠᱷᱚᱱᱟᱜ ᱡᱚᱠᱷᱚᱱ ᱟᱲᱟᱜᱮᱭᱟ ᱠᱚ ᱦᱚᱥᱯᱤᱴᱟᱞ ᱠᱷᱚᱱᱟᱜ ᱦᱚᱥᱯᱤᱴᱟᱞ ᱠᱷᱚᱱᱟᱜ ᱚᱲᱟᱜ ᱚᱲᱟᱜ ᱞᱮ ᱟᱹᱜᱩ ᱠᱮᱭᱟ ᱦᱮᱸᱥᱮ ᱚᱲᱟᱜ ᱟᱹᱜᱩ ᱠᱟᱛᱮᱫ ᱮᱨᱯᱚᱨ ᱟᱹᱛᱩ ᱨᱮᱱ ᱦᱚᱲ ᱢᱟ ᱞᱟᱹᱭᱟᱠᱚ ᱦᱩᱭᱩᱜᱼᱟ ᱡᱮ ᱢᱤᱫᱴᱟᱱ ᱜᱷᱚᱴᱚᱱᱟ ᱜᱷᱚᱴᱟᱣᱟᱠᱟᱱᱟ ᱚᱱᱟ ᱥᱟᱶᱛᱮ ᱯᱮᱲᱟ ᱯᱮᱲᱟ ᱠᱚ ᱡᱟᱦᱟᱸᱭ ᱠᱚ ᱢᱮᱱᱟᱜ ᱠᱟᱜ ᱠᱚᱣᱟ ᱩᱱᱠᱩ ᱞᱮ ᱦᱚᱦᱚᱣᱟᱠᱚᱣᱟ ᱟᱨ ᱥᱟᱱᱟᱢ ᱠᱚᱠᱚ ᱦᱮᱡ ᱡᱟᱣᱨᱟ ᱞᱮᱱᱠᱷᱟᱱ ᱯᱮᱲᱟ ᱠᱚ ᱡᱟᱦᱟᱸ ᱛᱤᱱᱟᱹᱜ ᱜᱟᱱ ᱟᱹᱣᱨᱤ ᱦᱤᱡᱩᱜ ᱛᱮ ᱱᱚᱛᱮ ᱢᱟᱱᱮ ᱢᱚᱲᱟ ᱤᱫᱤ ᱠᱟᱛᱮᱫ ᱢᱚᱲᱟ ᱤᱫᱤ ᱞᱟᱹᱜᱤᱫ ᱦᱮᱸᱥᱮ ᱥᱚᱥᱟᱱ ᱜᱷᱟᱹᱴᱤᱛᱮ ᱥᱟᱨᱟ ᱥᱟᱦᱟᱱ ᱠᱚᱞᱮ ᱡᱚᱜᱟᱲᱟ ᱡᱚᱜᱟᱲ ᱵᱟᱲᱟ ᱠᱟᱛᱮᱫ ᱡᱚᱠᱷᱚᱱ ᱜᱮ ᱯᱮᱲᱟ ᱯᱟᱹᱲᱦᱟᱹ ᱠᱚ ᱦᱮᱡ ᱮᱱ ᱜᱮ ᱦᱮᱡ ᱠᱟᱛᱮᱫ ᱟᱫᱚ ᱢᱚᱲᱟ ᱠᱚ ᱛᱩᱫᱟ ᱚᱲᱟᱜ ᱠᱷᱚᱱᱟᱜ ᱢᱚᱲᱟ ᱛᱩᱫ ᱠᱟᱛᱮᱫ ᱟᱫᱚ ᱢᱚᱲᱟ ᱨᱟᱯᱟᱜ ᱞᱟᱹᱜᱤᱫ ᱦᱟᱱᱟ ᱜᱟᱰᱟ ᱨᱮᱞᱮ ᱪᱟᱞᱟᱜᱼᱟ ᱵᱟᱠᱷᱟᱡ ᱚᱱᱟ ᱥᱚᱥᱟᱱ ᱜᱷᱟᱴ ᱴᱷᱮᱱ ᱚᱸᱰᱮ ᱛᱟᱞᱟᱣ ᱠᱟᱛᱮᱫ ᱛᱟᱨᱟᱥᱤᱧ ᱦᱟᱹᱵᱤᱡ ᱠᱚ ᱛᱟᱦᱮᱱᱟ ᱛᱟᱨᱟᱥᱤᱧ ᱫᱤᱭᱮ ᱯᱚᱨ ᱚᱸᱰᱮ ᱚᱱᱟ ᱥᱟᱦᱟᱱ ᱠᱚ ᱥᱟᱡᱟᱣ ᱠᱟᱛᱮᱫ ᱢᱚᱲᱟ ᱞᱮ ᱨᱟᱯᱟᱜᱮᱭᱟ ᱨᱟᱯᱟᱜ ᱯᱚᱨᱮ ᱫᱚ ᱚᱱᱟ ᱡᱟᱦᱟᱸ ᱡᱟᱝ ᱵᱟᱦᱟ ᱢᱮᱱᱟᱜ ᱡᱟᱝ ᱵᱟᱦᱟ ᱢᱮᱱᱟᱜ ᱠᱟᱫ ᱫᱚ ᱚᱱᱟ ᱡᱟᱝ ᱵᱟᱦᱟ ᱞᱮ ᱟᱹᱜᱩᱭᱟ ᱡᱟᱝ ᱵᱟᱦᱟ ᱟᱹᱜᱩ ᱠᱟᱛᱮᱫ ᱚᱱᱟ ᱛᱮᱹᱞᱠᱩᱯᱤ ᱵᱟᱹᱨᱱᱤᱜᱷᱟᱴᱛᱮ ᱚᱸᱰᱮᱞᱮ ᱵᱳᱦᱮᱞ ᱦᱚᱴᱚ ᱠᱟᱜᱼᱟ ᱟᱪᱪᱷᱟ ᱪᱷᱟ ᱦᱳᱭᱛᱚ ᱢᱟ ᱛᱟᱦᱞᱮ